ᱜᱮᱢ ᱠᱚ ᱪᱮᱛᱟᱱᱨᱮ ᱥᱟᱨᱤᱭᱟᱜ ᱚᱨᱥᱚᱝᱼᱮ ᱫᱚᱦᱚᱭᱫᱟ ᱟᱹᱰᱤ ᱦᱚᱲᱟᱜ ᱜᱮ ᱱᱤᱛᱳᱜ ᱡᱟᱦᱟᱸ ᱡᱮ ᱱᱤᱛᱳᱜ ᱧᱮᱞᱚᱜ ᱠᱟᱱᱟ ᱚᱠᱟ ᱩᱯᱟᱹᱭᱛᱮ ᱦᱚᱲᱟᱜ ᱡᱤᱭᱚᱱ ᱨᱮᱭᱟᱜ ᱥᱟᱱᱟᱢ ᱢᱚᱱ ᱱᱤᱛᱳᱜ ᱚᱨᱥᱚᱝᱼᱮᱫᱟᱭ ᱟᱨ ᱚᱱᱟ ᱚᱨᱥᱚᱝᱜᱮ ᱱᱤᱛᱳᱜ ᱥᱟᱱᱟᱢ ᱦᱚᱲ ᱛᱟᱞᱟᱨᱮ ᱧᱮᱞ ᱧᱟᱢᱚᱜ ᱠᱟᱱᱟ ᱟᱵᱚ ᱟᱹᱫᱤᱵᱟᱹᱥᱤᱼᱢᱟ ᱢᱮᱱᱟᱜ ᱠᱚᱜᱮᱭᱟ ᱚᱱᱟ ᱥᱟᱶᱛᱮ ᱮᱴᱟᱜ ᱮᱴᱟᱜ ᱡᱟᱹᱛ ᱠᱚᱨᱮᱱ ᱦᱚᱸ ᱱᱚᱣᱟ ᱚᱨᱥᱚᱝ ᱨᱮᱫᱚ ᱢᱮᱱᱟᱜ ᱠᱚᱜᱮᱭᱟ ᱟᱨ ᱡᱟᱦᱟᱸ ᱧᱮᱞᱚᱜ ᱠᱟᱱᱟ ᱡᱮ ᱡᱟᱦᱟᱨᱮ ᱡᱮᱢᱚᱱ ᱠᱷᱮᱞᱳᱰ ᱠᱷᱮᱞᱳᱰᱜᱮ ᱚᱱᱠᱟᱱᱟᱜ ᱚᱨᱥᱚᱝ ᱫᱚ ᱚᱨ ᱤᱫᱤᱭᱮᱫ ᱵᱚᱱᱟ ᱟᱨ ᱡᱟᱦᱟᱨᱮ ᱢᱤᱫᱴᱟᱝ ᱠᱷᱮᱞᱳᱰ ᱦᱩᱭᱩᱜᱼᱟ ᱡᱟᱦᱟᱸ ᱨᱮᱜᱮ ᱦᱩᱭᱩᱜᱼᱟ ᱠᱷᱮᱞᱳᱰ ᱮᱢᱚᱱ ᱯᱷᱩᱴᱵᱚᱞ ᱦᱩᱭᱩᱜᱼᱟ ᱠᱨᱤᱠᱮᱴ ᱦᱩᱭᱩᱜᱼᱟ ᱚᱱᱠᱟᱱᱟᱜ ᱦᱚᱸ ᱦᱚᱲᱟᱜ ᱚᱨᱥᱚᱝ ᱚᱨ ᱤᱫᱤᱭᱮᱫᱟᱭ ᱚᱱᱟᱛᱮ ᱡᱟᱦᱟᱸ ᱡᱟᱭᱜᱟᱨᱮ ᱵᱷᱟᱜᱮ ᱵᱷᱟᱜᱮ ᱠᱷᱮᱞᱳᱰ ᱦᱩᱭᱩᱜᱼᱟ ᱵᱷᱟᱜᱮ ᱵᱷᱟᱜᱮ ᱴᱤᱢ ᱠᱚ ᱦᱤᱡᱩᱜᱼᱟ ᱟᱨ ᱡᱟᱦᱟᱸ ᱞᱮᱠᱟ ᱱᱤᱛᱳᱜ ᱧᱮᱞᱚᱜ ᱠᱟᱱᱟ ᱡᱮ ᱟᱭ ᱯᱤ ᱮᱞ ᱦᱩᱭᱱᱟ ᱟᱨᱦᱚᱸ ᱱᱤᱛᱳᱜ ᱚᱣᱟᱨᱞᱰᱠᱟᱯ ᱦᱩᱭᱩᱜ ᱠᱟᱱᱟ ᱡᱟᱦᱟᱸ ᱡᱮ ᱴᱩᱭᱮᱱᱴᱤ ᱴᱩᱭᱮᱱᱴᱤ ᱠᱨᱤᱠᱮᱴ ᱨᱮᱭᱟᱜ ᱚᱱᱟ ᱨᱮᱦᱚᱸ ᱦᱚᱲᱟᱜ ᱚᱨᱥᱚᱝ ᱫᱚ ᱚᱨ ᱤᱫᱤᱭᱮᱫ ᱛᱟᱵᱚᱱ ᱜᱮᱭᱟ ᱟᱨ ᱚᱱᱟᱨᱮ ᱦᱚᱲᱟᱜ ᱡᱤᱭᱚᱱ ᱨᱮᱭᱟᱜ ᱢᱚᱱ ᱛᱟᱞ ᱪᱮᱛᱟᱱᱛᱮ ᱱᱚᱣᱟ ᱫᱚ ᱚᱨᱥᱚᱝ ᱚᱨ ᱤᱫᱤᱭᱮᱫᱟᱭ ᱚᱱᱟᱛᱮ ᱱᱤᱛᱳᱜᱟᱜ ᱥᱚᱢᱚᱭᱨᱮ ᱡᱟᱦᱟᱨᱮ ᱱᱟᱯᱟᱭ ᱱᱟᱯᱟᱭ ᱡᱟᱦᱟᱸ ᱦᱩᱭᱩᱜ ᱠᱟᱱᱟ ᱟᱹᱰᱤ ᱵᱮᱥ ᱵᱮᱥ ᱠᱚ ᱡᱟᱦᱟᱸ ᱨᱮᱠᱚ ᱠᱷᱮᱞᱳᱰ ᱮᱫᱟ ᱡᱟᱦᱟᱭ ᱡᱮ ᱴᱩᱭᱤᱱᱴᱤ ᱴᱩᱭᱤᱱᱴᱤ ᱚᱣᱟᱨᱞᱰᱠᱟᱯ ᱨᱮᱢ ᱧᱮᱞᱮᱫ ᱱᱤᱛᱳᱜᱟᱜ ᱥᱚᱢᱚᱭ ᱨᱮᱫᱚ ᱚᱱᱟ ᱟᱹᱰᱤ ᱟᱸᱴ ᱦᱚᱲᱟᱜ ᱡᱤᱭᱚᱱᱮ ᱚᱨᱥᱚᱝᱼᱮ ᱫᱚᱦᱚ ᱫᱟᱲᱮᱭᱟᱜ ᱠᱟᱱᱟ ᱟᱨ ᱟᱨᱦᱚᱸ ᱚᱱᱠᱟᱱ ᱩᱯᱟᱹᱭ ᱢᱮᱱᱟᱜᱼᱟ ᱜᱮᱢ ᱠᱚ ᱪᱮᱛᱟᱱᱨᱮ ᱡᱟᱦᱟᱸ ᱡᱮ ᱩᱱᱠᱩᱣᱟᱜ ᱟᱠᱚ ᱛᱮᱜᱮ ᱡᱟᱦᱟᱸ ᱡᱮ ᱡᱤᱭᱚᱱ ᱨᱮᱭᱟᱜ ᱢᱚᱱ ᱥᱟᱹᱨᱤᱭᱟᱜ ᱚᱨᱥᱚᱝᱼᱮ ᱟᱨᱦᱚᱸᱭ ᱚᱨ ᱤᱫᱤᱭᱮᱫ ᱜᱮᱭᱟ ᱡᱟᱦᱟᱸ ᱞᱮᱠᱟ ᱱᱤᱛᱳᱜ ᱡᱟᱦᱟᱸᱨᱮ ᱴᱤᱢ ᱠᱚ ᱦᱩᱭᱩᱜ ᱠᱟᱱᱟ ᱯᱷᱩᱴᱵᱚᱞ ᱠᱷᱮᱞ ᱠᱚ ᱦᱩᱭᱩᱜ ᱠᱟᱱᱟ ᱚᱱᱟᱨᱮ ᱚᱱᱠᱟᱱᱟᱜ ᱚᱱᱠᱟᱱ ᱚᱱᱠᱟᱱ ᱴᱤᱢ ᱦᱤᱡᱩᱜ ᱠᱟᱱᱟ ᱡᱟᱦᱟᱸ ᱞᱮᱠᱟ ᱵᱟᱝᱜᱟᱞ ᱨᱮᱱ ᱴᱤᱢ ᱡᱷᱟᱲᱠᱷᱚᱸᱰ ᱨᱮᱱ ᱴᱤᱢ ᱩᱲᱤᱥᱥᱟ ᱨᱮᱱ ᱴᱤᱢ ᱟᱨᱦᱚᱸ ᱟᱥᱟᱢ ᱨᱮᱱ ᱴᱤᱢ ᱠᱳᱞᱠᱟᱛᱟ ᱨᱮᱱ ᱴᱤᱢ ᱚᱱᱠᱟᱜᱮ ᱩᱱᱠᱩᱣᱟᱜ ᱠᱷᱮᱞᱳᱰ ᱧᱮᱞᱛᱮ ᱩᱱᱠᱩᱣᱟᱜ ᱮᱱᱮᱡ ᱧᱮᱞᱛᱮ ᱟᱹᱰᱤ ᱟᱸᱴ ᱦᱚᱲᱠᱚ ᱚᱨᱥᱚᱝᱼᱚᱜ ᱠᱟᱱᱟ ᱟᱹᱰᱤ ᱟᱸᱴ ᱟᱨ ᱚᱱᱟ ᱚᱨᱥᱚᱝᱜᱮ ᱟᱵᱚᱣᱟᱜ ᱡᱤᱭᱚᱱᱨᱮ ᱟᱹᱰᱤᱢᱟᱨᱟᱝ ᱢᱚᱱᱮ ᱫᱚᱦᱚᱭᱮᱫ ᱛᱟᱵᱚᱱᱟ ᱚᱱᱟ ᱚᱨᱥᱚᱝ ᱨᱮ ᱟᱵᱚᱣᱟᱜ ᱡᱟᱦᱟᱸ ᱦᱚᱲ ᱪᱟᱹᱠᱨᱤ ᱠᱟᱛᱮᱢᱟ ᱟᱵᱚ ᱨᱮᱱ ᱦᱚᱲ ᱠᱚ ᱱᱤᱛᱳᱜ ᱠᱚᱲᱟ ᱠᱩᱲᱤ ᱦᱚᱸ ᱱᱚᱣᱟ ᱜᱮᱢ ᱪᱮᱛᱟᱱᱨᱮ ᱟᱹᱰᱤ ᱯᱟᱹᱛᱭᱟᱹᱣ ᱢᱮᱱᱟᱜᱼᱟ ᱡᱟᱦᱟᱸᱞᱮᱠᱟ ᱱᱤᱛᱳᱜ ᱚᱱᱟ ᱜᱮᱢ ᱪᱮᱛᱟᱱᱛᱮ ᱱᱤᱛᱳᱜ ᱯᱩᱭᱥᱟᱹ ᱠᱚᱦᱚᱸ ᱠᱚ ᱨᱚᱡᱽᱜᱟᱨᱮᱫᱟ ᱡᱟᱦᱟᱸ ᱞᱮᱠᱟ ᱴᱤᱢ ᱨᱮ ᱠᱮᱯᱴᱮᱱ ᱠᱚ ᱵᱟᱪᱷᱟᱣᱮᱫ ᱠᱚᱣᱟ ᱟᱨᱦᱚᱸ ᱚᱠᱚᱭᱮᱢ ᱠᱩᱥᱤᱭᱟᱭ ᱠᱟᱱᱟ ᱩᱱᱤ ᱪᱮᱫ ᱞᱮᱠᱟᱭ ᱨᱟᱱ ᱮᱫᱟᱭ ᱚᱱᱟ ᱞᱮᱠᱟᱛᱮᱦᱚᱸ ᱡᱟᱦᱟᱸ ᱢᱚᱱ ᱛᱟᱠᱚ ᱟᱹᱰᱤ ᱟᱸᱴ ᱦᱚᱲᱟᱜ ᱩᱱᱠᱩ ᱛᱟᱞᱞᱟᱨᱮ ᱚᱨᱮᱫ ᱛᱟᱠᱚᱣᱟᱭ ᱚᱨ ᱫᱚᱦᱚᱭᱮᱫ ᱛᱟᱠᱚᱣᱟᱭ ᱟᱫᱚ ᱱᱚᱣᱟ ᱞᱮᱠᱟᱛᱮ ᱧᱮᱞᱚᱜ ᱠᱟᱱᱟ ᱡᱮ ᱟᱵᱚᱦᱚᱸ ᱱᱤᱛᱳᱜ ᱡᱮ ᱩᱱᱠᱩ ᱞᱮᱠᱟ ᱟᱵᱚᱦᱚᱸ ᱠᱷᱮᱞᱳᱰ ᱥᱮ ᱮᱱᱮᱡ ᱦᱚᱸ ᱟᱵᱚ ᱞᱟᱹᱠᱛᱤ ᱠᱟᱱ ᱛᱟᱵᱚᱱ ᱜᱮᱭᱟ ᱱᱤᱛᱳᱜᱟᱜ ᱥᱚᱢᱚᱭ ᱨᱮᱫᱚ ᱱᱤᱛᱳᱜᱟᱜ ᱥᱚᱢᱚᱭᱨᱮ ᱡᱟᱦᱟᱱᱟᱜ ᱜᱮ ᱮᱱᱮᱡᱼᱜᱮ ᱚᱱᱠᱟᱱ ᱡᱤᱱᱤᱥ ᱠᱟᱱᱟ ᱡᱮ ᱟᱵᱚᱣᱟᱜ ᱡᱟᱦᱟᱸ ᱞᱟᱹᱠᱛᱤ ᱞᱮᱠᱟᱱ ᱴᱟᱠᱟ ᱯᱩᱭᱥᱟᱹ ᱨᱚᱡᱽᱜᱟᱨ ᱨᱮᱭᱟᱜ ᱦᱚᱨ ᱰᱟᱦᱟᱨ ᱵᱚᱱ ᱛᱟᱲᱟᱢ ᱫᱟᱲᱮᱭᱟᱜᱼᱟ ᱚᱱᱟ ᱡᱤᱭᱚᱱ ᱨᱮᱦᱚᱸᱵᱚᱱ ᱞᱟᱦᱟ ᱫᱟᱲᱮᱭᱟᱜᱼᱟ ᱟᱨ ᱚᱱᱟ ᱮᱱᱮᱡ ᱥᱮᱨᱮᱧ ᱛᱮᱦᱚᱸ ᱟᱵᱚᱣᱟᱜ ᱡᱤᱭᱚᱱ ᱫᱚ ᱞᱟᱦᱟᱜ ᱠᱟᱱ ᱜᱮᱭᱟ ᱵᱟᱭ ᱛᱟᱭᱚᱢᱚᱜ ᱠᱟᱱᱟ ᱚᱱᱟᱛᱮ ᱡᱟᱦᱟᱱᱟᱜ ᱜᱮ ᱮᱱᱮᱡ ᱠᱚ ᱡᱟᱦᱟᱱᱟᱜ ᱠᱷᱮᱞᱳᱰ ᱠᱚ ᱟᱵᱚ ᱛᱟᱞᱟᱨᱮ ᱡᱟᱦᱟᱵᱚᱱ ᱜᱮᱢ ᱮᱫᱟ ᱟᱵᱚ ᱛᱟᱞᱮᱨᱮ ᱡᱟᱦᱟᱵᱚᱱ ᱟᱭᱼᱩᱢᱟᱹᱱᱮᱫᱟ ᱚᱱᱟ ᱠᱚᱫᱚ ᱟᱵᱚᱣᱟᱜ ᱥᱟᱱᱟᱢ ᱞᱮᱠᱟᱱᱟᱜ ᱜᱮ ᱟᱹᱰᱤ ᱱᱟᱯᱟᱭᱜᱮ ᱦᱩᱭᱩᱜ ᱠᱟᱱ ᱛᱟᱵᱚᱱᱟ ᱟᱨ ᱱᱟᱯᱟᱭ ᱞᱮᱠᱟᱱᱟᱜ ᱜᱮ ᱟᱵᱚᱣᱟᱜ ᱡᱮ ᱱᱚᱣᱟ ᱟᱠᱚ ᱛᱟᱞᱟᱨᱮ ᱦᱤᱡᱩᱜ ᱠᱟᱱ ᱜᱮᱭᱟ ᱪᱟᱞᱟᱜ ᱜᱮᱭᱟ ᱟᱨ ᱥᱟᱱᱟᱢ ᱞᱮᱠᱟᱱ ᱦᱚᱲᱜᱮ ᱱᱚᱣᱟ ᱨᱮᱠᱚ ᱚᱨᱥᱚᱝᱼᱚᱜ ᱜᱮᱭᱟ ᱟᱹᱛᱩᱨᱮᱱ ᱵᱟᱡᱟᱨ ᱨᱮᱱ ᱥᱚᱦᱚᱨ ᱨᱮᱱ ᱥᱟᱱᱟᱢ ᱞᱮᱠᱟᱱᱟᱜ ᱜᱮ ᱠᱷᱮᱞᱳᱰ ᱨᱮᱫᱚ ᱠᱚ ᱚᱨᱥᱚᱝᱼᱚᱜ ᱠᱟᱱ ᱜᱮᱛᱟᱵᱚᱱᱟ ᱟᱨ ᱡᱟᱦᱟᱱᱟᱜ ᱠᱷᱮᱞᱳᱰ ᱜᱮ ᱦᱩᱭᱩᱜ ᱠᱟᱱᱟ ᱟᱹᱰᱤ ᱡᱟᱹᱥᱛᱤ ᱟᱠᱟᱨᱛᱮ ᱦᱟᱡᱟᱨ ᱦᱟᱡᱟᱨ ᱠᱷᱚᱱ ᱦᱚᱲ ᱚᱸᱰᱮ ᱧᱮᱧᱮᱞ ᱞᱮᱠᱟ ᱛᱮᱠᱚ ᱪᱟᱞᱟᱜ ᱠᱟᱱ ᱜᱮᱭᱟ ᱟᱨᱠᱚ ᱧᱮᱞᱮᱫ ᱠᱚᱣᱟ ᱟᱨ ᱚᱱᱟ ᱞᱮᱠᱟᱛᱮᱜᱮ ᱟᱵᱚᱨᱮᱱ ᱦᱚᱸ ᱩᱱᱠᱩᱣᱟᱜ ᱧᱮᱞ ᱛᱮᱜᱮᱵᱚᱱ ᱚᱨᱥᱚᱝᱼᱚᱜ ᱠᱟᱱᱜᱮᱭᱟ ᱡᱮ ᱦᱟᱯᱮ ᱚᱸᱰᱮ ᱚᱱᱟ ᱡᱟᱭᱜᱟ ᱨᱮᱫᱚ ᱯᱟᱲᱦᱟ ᱯᱟᱛᱟ ᱥᱮ ᱟᱹᱰᱤ ᱟᱭᱢᱟ ᱦᱚᱲ ᱠᱚ ᱡᱟᱨᱣᱟᱜ ᱠᱟᱱᱛᱮ ᱟᱵᱚ ᱟᱵᱚᱣᱟᱜ ᱦᱚᱸ ᱚᱨᱥᱚᱝ ᱥᱟᱨᱤᱭᱟᱜ ᱚᱨᱥᱚᱝ ᱟᱵᱚ ᱢᱚᱱ ᱛᱟᱞᱟᱛᱮ ᱦᱩᱭᱩᱜ ᱠᱟᱱ ᱜᱮᱭᱟ ᱟᱨ ᱚᱱᱟᱵᱚᱱ ᱫᱚᱦᱚ ᱫᱟᱲᱮᱭᱟᱜ ᱠᱟᱱ ᱜᱮᱭᱟ ᱚᱱᱟ ᱦᱚᱲᱟᱜ ᱡᱟᱦᱟᱜᱮ ᱡᱤᱭᱚᱱ ᱨᱮᱭᱟᱜ ᱡᱟᱦᱟᱸ ᱥᱟᱹᱨᱤᱭᱟᱜ ᱚᱨᱥᱚᱝ ᱦᱚᱸ ᱚᱱᱟ ᱛᱟᱞᱟ ᱨᱮᱵᱚᱱ ᱧᱮᱧᱟᱢᱮᱫᱟ ᱚᱱᱟᱛᱮ ᱩᱯᱟᱹᱭ ᱫᱚ ᱱᱚᱣᱟᱜᱮ ᱡᱮ ᱟᱵᱚᱦᱚᱸ ᱚᱱᱟ ᱚᱨᱥᱚᱝ ᱠᱷᱚᱱ ᱡᱟᱦᱟᱱᱟᱜ ᱡᱤᱱᱤᱥᱜᱮ ᱡᱟᱦᱟᱸᱨᱮ ᱥᱟᱸᱜᱮᱵᱚᱱ ᱛᱟᱦᱮᱱᱟ ᱚᱸᱰᱮ ᱫᱚ ᱠᱤᱪᱷᱩᱜᱟᱱ ᱱᱟᱯᱟᱭᱟᱜ ᱦᱚᱸ ᱛᱟᱦᱮᱱ ᱜᱮᱭᱟ ᱟᱨ ᱠᱤᱪᱷᱩᱜᱟᱱ ᱵᱟᱹᱲᱤᱡᱟᱜ ᱦᱚᱸ ᱛᱟᱦᱮᱱ ᱜᱮᱭᱟ ᱟᱫᱚ ᱵᱟᱹᱲᱤᱡ ᱛᱮᱫᱚ ᱪᱮᱫ ᱧᱮᱞᱚᱜ ᱠᱟᱱᱟ ᱡᱮ ᱡᱟᱦᱟᱸᱨᱮ ᱥᱟᱸᱜᱮ ᱦᱚᱲ ᱴᱷᱮᱱ ᱫᱚ ᱜᱮᱢ ᱦᱩᱭᱩᱜ ᱠᱟᱱᱟ ᱡᱟᱦᱟᱸᱨᱮ ᱚᱸᱰᱮ ᱫᱚ ᱦᱟᱺᱰᱤ ᱯᱟᱹᱨᱣᱟᱹ ᱟᱹᱰᱤ ᱟᱭᱢᱟ ᱚᱸᱰᱮ ᱧᱮᱞᱧᱟᱢᱚᱜ ᱠᱷᱟᱱ ᱚᱸᱰᱮ ᱫᱚ ᱚᱸᱰᱮ ᱵᱟᱹᱲᱤᱡ ᱚᱨᱥᱚᱝ ᱚᱸᱰᱮᱵᱚᱱ ᱦᱩᱭᱩᱜ ᱠᱟᱱ ᱛᱟᱠᱚᱣᱟ ᱟᱨ ᱡᱟᱦᱟᱸ ᱚᱞᱯᱟᱲᱦᱟᱣ ᱠᱚ ᱥᱮ ᱢᱤᱫᱴᱟᱝ ᱚᱱᱠᱟᱱᱟᱜ ᱡᱟᱦᱟᱸ ᱵᱩᱫᱽᱟᱹᱠᱤᱞ ᱵᱟᱝᱠᱷᱟᱱ ᱫᱚ ᱩᱱᱠᱩ ᱦᱚᱸ ᱚᱱᱟ ᱛᱟᱞᱟᱨᱮ ᱟᱠᱚ ᱵᱟᱹᱲᱤᱡ ᱚᱨᱥᱚᱝ ᱛᱮᱠᱚ ᱰᱚᱭᱞᱟᱝ ᱤᱫᱤᱜ ᱠᱟᱱᱟ ᱚᱱᱟᱛᱮ ᱱᱤᱛᱳᱜᱟᱜ ᱥᱚᱢᱚᱭ ᱨᱮᱫᱚ ᱵᱩᱫᱽᱟᱹᱠᱤᱞ ᱥᱟᱶᱛᱮ ᱵᱷᱟᱜᱮ ᱵᱷᱟᱜᱮ ᱡᱤᱭᱚᱱ ᱰᱟᱦᱟᱨ ᱯᱟᱸᱡᱟ ᱟᱨ ᱱᱟᱯᱟᱭ ᱱᱟᱯᱟᱭ ᱡᱤᱱᱤᱥ ᱧᱮᱞ ᱥᱟᱸᱜᱮ ᱠᱟᱛᱮᱫ ᱚᱱᱟ ᱥᱟᱢᱴᱟᱣ ᱠᱟᱜ ᱜᱮ ᱚᱱᱟ ᱥᱟᱹᱨᱤ ᱚᱨᱥᱚᱝ ᱫᱚ ᱥᱟᱹᱨᱤᱭᱟᱜ ᱚᱨᱥᱚᱝ ᱫᱚ ᱦᱩᱭ ᱫᱟᱲᱮᱭᱟᱜᱼᱟ ᱟᱨ ᱵᱟᱝᱠᱷᱟᱱ ᱫᱚ ᱡᱟᱦᱟᱱᱟᱜ ᱜᱮ ᱡᱟᱦᱟᱱᱟᱜ ᱜᱮ ᱢᱤᱫᱴᱟᱝ ᱵᱩᱜᱤ ᱟᱨ ᱵᱟᱹᱲᱤᱡ ᱫᱚ ᱛᱟᱦᱮᱱ ᱜᱮᱭᱟ ᱡᱟᱦᱟᱸᱨᱮ ᱵᱩᱜᱤ ᱢᱮᱱᱟᱜᱼᱟ ᱚᱸᱰᱮ ᱵᱟᱹᱲᱤᱡ ᱢᱮᱱᱟᱜᱼᱟ ᱟᱨ ᱡᱟᱦᱟᱸᱨᱮ ᱵᱟᱹᱲᱤᱡ ᱢᱮᱱᱟᱜᱼᱟ ᱚᱸᱰᱮ ᱦᱚᱸ ᱵᱩᱜᱤ ᱢᱮᱱᱟᱜ ᱜᱮᱭᱟ ᱚᱱᱟᱛᱮ ᱟᱹᱰᱤ ᱡᱟᱹᱥᱛᱤ ᱦᱚᱲ ᱫᱚ ᱚᱱᱟ ᱵᱟᱹᱲᱤᱡ ᱚᱨᱥᱚᱝ ᱨᱮᱫᱚ ᱟᱞᱚᱵᱚᱱ ᱪᱟᱞᱟᱜᱼᱢᱟ ᱟᱨ ᱵᱩᱜᱤ ᱚᱨᱥᱚᱝ ᱨᱮᱜᱮ ᱟᱵᱚᱵᱚᱱ ᱛᱟᱲᱟᱢ ᱢᱟ ᱵᱩᱜᱤ ᱰᱟᱦᱟᱨ ᱨᱮᱜᱮᱵᱚᱱ ᱛᱟᱲᱟᱢ ᱢᱟ ᱛᱚᱵᱮ ᱠᱟᱛᱮᱫ ᱟᱵᱚᱨᱮᱱ ᱦᱚᱲ ᱦᱤᱡᱩᱜ ᱠᱟᱱ ᱯᱤᱲᱦᱤ ᱨᱮᱱ ᱥᱟᱱᱟᱢ ᱢᱟᱹᱱᱢᱤ ᱠᱚ ᱱᱟᱯᱟᱭ ᱨᱮᱠᱚ ᱛᱟᱦᱮᱸ ᱫᱟᱲᱮᱭᱟᱜᱼᱟ ᱟᱨᱵᱟᱝᱠᱷᱟᱱ ᱫᱚ ᱵᱟᱹᱲᱤᱡ ᱚᱨᱥᱚᱝ ᱨᱮᱜᱮ ᱠᱚ ᱴᱚᱭᱞᱟᱝ ᱵᱟᱲᱟᱜᱼᱟ ᱟᱨ ᱟᱵᱚ ᱫᱚ ᱛᱟᱦᱮᱸ ᱛᱟᱭᱚᱢ ᱨᱮᱜᱮᱵᱚᱱ ᱛᱟᱦᱮᱱᱟ ᱟᱨ ᱛᱤᱥᱦᱚᱸ ᱵᱟᱵᱚᱱ ᱢᱟᱲᱟᱝ ᱫᱟᱲᱮᱭᱟᱜᱼᱟ ᱚᱱᱟᱛᱮᱧ ᱢᱮᱱᱟ ᱡᱮ ᱡᱟᱦᱟᱸ ᱡᱮ ᱡᱟᱦᱟᱸᱨᱮ ᱦᱚᱲᱠᱚ ᱛᱟᱦᱮᱱᱟ ᱡᱟᱦᱟᱸᱜᱮ ᱮᱱᱮᱡ ᱥᱮᱨᱮᱧ ᱦᱩᱭᱩᱜᱼᱟ ᱯᱟᱛᱟ ᱦᱩᱭᱩᱜᱼᱟ ᱚᱸᱰᱮ ᱫᱚ ᱵᱟᱹᱲᱤᱡ ᱡᱤᱱᱤᱥ ᱮᱛᱚᱢ ᱠᱟᱛᱮᱫ ᱵᱩᱜᱤ ᱡᱤᱱᱤᱥ ᱟᱯᱱᱟᱨ ᱠᱟᱜᱼᱜᱮ ᱱᱟᱯᱟᱭ ᱨᱮᱭᱟᱜ ᱡᱤᱭᱚᱱ ᱠᱷᱟᱸᱰᱟᱣ ᱦᱚᱨ ᱫᱚ ᱟᱨ ᱡᱟᱦᱟᱸᱨᱮ ᱛᱚᱵᱮ ᱠᱟᱛᱮᱫ ᱟᱢ ᱱᱤᱡᱮᱨᱟᱜ ᱢᱚᱱᱥᱩᱠ ᱦᱩᱭᱩᱜᱼᱟ ᱟᱨ ᱵᱟᱝᱠᱷᱟᱱ ᱫᱚ ᱵᱟᱹᱲᱤᱡ ᱜᱮ ᱦᱩᱭᱩᱜᱼᱟ ᱚᱱᱟᱛᱮ ᱱᱟᱯᱟᱭ ᱡᱤᱱᱤᱥ ᱜᱮ ᱟᱯᱱᱟᱨ ᱫᱚ ᱟᱨ ᱵᱟᱹᱲᱤᱡ ᱡᱤᱱᱤᱥ ᱫᱚ ᱥᱟᱦᱟ ᱠᱟᱜᱼᱜᱮ ᱟᱵᱚᱣᱟᱜ ᱥᱟᱨᱤᱭᱟᱜ ᱚᱨᱥᱚᱝ ᱫᱚᱦᱚ ᱠᱟᱛᱮᱫ ᱟᱵᱚᱵᱚᱱ ᱛᱟᱲᱟᱢᱼᱢᱟ ᱟᱨ ᱢᱟᱛᱚᱵᱮ ᱱᱚᱸᱰᱮᱜᱮᱧ ᱢᱩᱪᱟᱹᱫ ᱠᱮᱫ ᱛᱟᱵᱚᱱᱟ